ᱥᱟᱱᱛᱟᱞᱤ ᱯᱟᱹᱨᱥᱤ ᱥᱚᱸᱜᱮᱜ ᱮᱴᱟᱜ ᱯᱟᱹᱨᱥᱤ ᱛᱩᱞᱟᱹᱡᱚᱠᱷᱟ ᱨᱮᱱᱟᱜ ᱞᱟᱹᱠᱛᱤ ᱢᱮᱱᱟᱜᱼᱟ ᱡᱮᱞᱮᱠᱟ ᱟᱵᱚ ᱫᱚ ᱡᱟᱱᱟᱢ ᱞᱮᱱᱠᱷᱟᱱ ᱜᱮ ᱨᱚᱲ ᱪᱮᱫ ᱞᱮᱱᱠᱷᱟᱱᱜᱮ ᱥᱟᱱᱛᱟᱲᱤ ᱛᱮᱵᱚᱱ ᱨᱚᱲᱟ ᱜᱚᱜᱚᱼᱵᱟᱵᱟᱣᱟᱜ ᱟᱲᱟᱝ ᱛᱮᱵᱚᱱ ᱨᱚᱲᱟ ᱛᱳ ᱟᱵᱚ ᱡᱩᱫᱤ ᱚᱞᱚᱜ ᱯᱟᱲᱦᱟᱜ ᱥᱮ ᱫᱚᱨᱠᱟᱨ ᱡᱩᱫᱤ ᱢᱮᱱᱟᱜᱼᱟ ᱟᱵᱚᱣᱟᱜ ᱟᱭᱳ ᱟᱲᱟᱝᱛᱮ ᱵᱟᱫ ᱠᱟᱛᱮᱫ ᱮᱴᱟᱜ ᱟᱲᱟᱝ ᱛᱮᱵᱚᱱ ᱚᱞᱚᱜ ᱯᱟᱲᱦᱟᱜ ᱠᱷᱟᱡ ᱛᱟᱦᱚᱞᱮ ᱫᱚ ᱟᱵᱚᱣᱟᱜ ᱟᱹᱰᱤ ᱚᱥᱩᱵᱤᱫᱷᱟ ᱢᱮᱱᱟᱜᱼᱟ ᱡᱮᱞᱮᱠᱟ ᱟᱵᱚ ᱞᱟᱦᱟᱨᱮ ᱜᱚᱜᱚ ᱟᱲᱟᱝ ᱪᱮᱫ ᱦᱩᱭᱩᱜᱼᱟ ᱛᱟᱨᱯᱚᱨᱮ ᱮᱴᱟᱜ ᱟᱜ ᱵᱟᱝᱢᱟ ᱤᱝᱨᱮᱡᱤ ᱥᱮ ᱦᱤᱱᱫᱤ ᱚᱠᱟᱴᱟᱜ ᱵᱷᱟᱥᱟ ᱚᱞᱚᱜ ᱯᱟᱲᱦᱟᱣ ᱦᱚᱪᱚᱭᱮᱭᱟ ᱛᱟᱦᱚᱞᱮ ᱩᱱᱤ ᱵᱟᱝᱞᱟ ᱠᱷᱚᱡ ᱦᱚᱲᱛᱮ ᱴᱨᱟᱱᱥᱞᱮᱴ ᱦᱩᱭᱩᱜᱼᱟ ᱛᱟᱦᱚᱯᱞᱮ ᱛᱚᱭ ᱵᱩᱡᱷᱟᱹᱣᱟ ᱩᱱᱤ ᱟᱨ ᱵᱟᱱᱟᱨᱜᱮ ᱥᱚᱢᱟᱱ ᱵᱩᱡᱷᱟᱹᱣ ᱦᱩᱭᱩᱜ ᱛᱟᱭᱟ ᱵᱟᱝᱞᱟ ᱦᱚᱸ ᱚᱱᱠᱟᱜᱮ ᱵᱩᱡᱷᱟᱹᱣ ᱦᱩᱭᱩᱜ ᱛᱟᱭᱟ ᱥᱟᱱᱛᱟᱞᱤ ᱦᱚᱸ ᱛᱳ ᱚᱱᱟ ᱞᱮᱠᱟᱛᱮ ᱡᱩᱫᱤ ᱱᱤᱡᱮᱨᱟᱜ ᱜᱚᱜᱚ ᱟᱲᱟᱝ ᱛᱮ ᱥᱮ ᱟᱵᱚᱣᱟᱜ ᱚᱠᱟ ᱵᱚᱱ ᱨᱚᱲᱮᱫ ᱠᱟᱱ ᱱᱚᱣᱟᱛᱮ ᱠᱟᱹᱴᱤᱡ ᱠᱷᱚᱱᱜᱮ ᱯᱟᱲᱦᱟᱣ ᱞᱮᱱᱠᱷᱟᱡ ᱛᱟᱦᱚᱞᱮ ᱫᱚ ᱩᱱᱤᱫᱚ ᱟᱹᱰᱤ ᱩᱥᱟᱹᱨᱟ ᱜᱮᱭ ᱥᱮᱬᱟᱭᱟ ᱟᱫᱚ ᱚᱱᱟᱛᱮ ᱥᱟᱶᱛᱟᱞᱤ ᱯᱟᱹᱨᱥᱤ ᱫᱚ ᱟᱹᱰᱤ ᱞᱟᱹᱠᱛᱤᱭᱟᱜ ᱱᱤᱡᱮᱨ ᱚᱞᱚᱜ ᱯᱟᱲᱦᱟᱜ ᱞᱟᱹᱜᱤᱫ ᱛᱟᱦᱚᱞᱮ ᱜᱮ ᱫᱤᱠᱩᱣᱟᱜ ᱥᱚᱢᱟᱱ ᱵᱚᱱ ᱪᱟᱞᱟᱣ ᱫᱟᱲᱮᱭᱟᱜᱼᱟ ᱠᱟᱨᱚᱱ ᱫᱤᱠᱩ ᱢᱟ ᱟᱠᱚᱣᱟᱜ ᱟᱲᱟᱝ ᱠᱟᱱ ᱵᱟᱝᱞᱟ ᱟᱲᱟᱝ ᱥᱮ ᱦᱤᱱᱫᱤ ᱟᱲᱟᱝ ᱥᱮ ᱦᱤᱱᱫᱤ ᱯᱟᱹᱨᱥᱤ ᱩᱱᱠᱩ ᱫᱚ ᱟᱠᱚᱣᱟᱜ ᱢᱤᱫ ᱫᱚᱢ ᱨᱮᱜᱮ ᱵᱩᱡᱷᱟᱹᱣ ᱩᱛᱟᱹᱨᱟ ᱟᱵᱚ ᱫᱚ ᱵᱟᱨᱭᱟ ᱵᱷᱟᱥᱟᱛᱮ ᱪᱮᱫ ᱞᱟᱜᱟᱣᱟᱵᱚᱱ ᱠᱟᱱᱟ ᱥᱚᱢᱟᱱ ᱵᱷᱟᱵᱮ ᱛᱟᱦᱚᱞᱮ ᱜᱮ ᱟᱢ ᱥᱮᱬᱟ ᱫᱟᱲᱮᱭᱟᱜᱼᱟ ᱛᱳ ᱟᱵᱚᱣᱟᱜ ᱜᱚᱜᱚ ᱯᱟᱹᱨᱥᱤ ᱛᱮᱠᱷᱟᱡ ᱫᱚ ᱮᱦᱚᱵ ᱠᱷᱚᱱ ᱟᱵᱚ ᱮᱴᱟᱜ ᱟᱜ ᱢᱟᱱᱮ ᱫᱚ ᱟᱨ ᱵᱩᱡᱷᱟᱹᱣ ᱨᱮᱱᱟᱜ ᱫᱚᱨᱠᱟᱨ ᱵᱟᱹᱱᱩᱜᱼᱟ ᱱᱚᱣᱟᱜᱮ ᱥᱟᱱᱛᱟᱞᱤ ᱯᱟᱹᱨᱥᱤ ᱟᱨ ᱮᱴᱟᱜ ᱯᱟᱹᱨᱥᱤ ᱨᱮᱱᱟᱜ ᱛᱚᱯᱷᱟᱛ ᱫᱚ ᱱᱚᱣᱟᱜᱮ ᱡᱮ ᱱᱤᱡᱮᱨᱟᱜ ᱯᱟᱹᱨᱥᱤ ᱵᱟᱲᱟᱭ ᱛᱟᱦᱮᱱ ᱠᱷᱟᱡ ᱥᱮ ᱛᱟᱦᱮᱱ ᱠᱷᱟᱱ ᱟᱨ ᱮᱴᱟᱜ ᱯᱟᱹᱨᱥᱤ ᱛᱮᱠᱷᱟᱡ ᱫᱚ ᱟᱢ ᱰᱚᱵᱚᱞ ᱚᱸᱰᱮ ᱫᱚᱦᱲᱟᱛᱮ ᱟᱨ ᱢᱤᱫ ᱫᱚᱢ ᱵᱟᱝᱞᱟ ᱠᱷᱚᱱ ᱟᱨᱦᱚᱸ ᱥᱟᱱᱛᱟᱲᱤ ᱛᱮ ᱴᱨᱟᱱᱥᱞᱮᱴᱚᱜ ᱵᱩᱡᱷᱟᱹᱣ ᱦᱩᱭᱩᱜ ᱛᱟᱢᱟ ᱛᱟᱦᱚᱞᱮ ᱜᱮ ᱟᱢ ᱞᱟᱦᱟ ᱫᱟᱲᱮᱭᱟᱜ ᱠᱟᱱᱟ ᱥᱮ ᱯᱟᱲᱦᱟᱣ ᱫᱟᱲᱮᱭᱟᱜ ᱠᱟᱱᱟ